ᱦᱮᱞᱳ ᱢᱟᱺᱡᱷᱤ ᱦᱟᱲᱟᱢ ᱦᱮᱸ ᱚᱠᱟ ᱨᱮᱪᱚᱝ ᱞᱟᱹᱭ ᱫᱚᱧ ᱞᱟᱹᱭᱮᱫᱟ ᱟᱵᱚᱣᱟᱜ ᱮᱨᱚᱜ ᱠᱚᱢᱟ ᱛᱤᱭᱳᱜᱚ ᱠᱟᱱ ᱱᱤᱭᱟᱹ ᱛᱤᱥ ᱵᱚᱱ ᱛᱟᱦᱚᱞᱮ ᱢᱤᱫ ᱫᱷᱟᱣ ᱵᱟᱵᱚᱱ ᱫᱩᱲᱩᱵᱟ ᱢᱟᱺᱡᱷᱤ ᱛᱷᱟᱱᱨᱮ ᱦᱮᱸ ᱚᱱᱟᱜᱮᱧ ᱞᱟᱹᱭᱮᱫᱟ ᱛᱟᱯᱚᱨ ᱦᱟᱜ ᱟᱵᱟᱨ ᱱᱟᱦᱟᱜ ᱜᱟᱹᱪᱷᱤ ᱟᱨ ᱠᱚᱠᱚ ᱞᱟᱜᱟᱣᱟ ᱦᱚᱲ ᱦᱚᱸ ᱵᱟᱠᱚ ᱧᱟᱢᱚᱜᱼᱟ

ᱫᱤᱱ ᱦᱚᱞᱠᱟᱞᱚᱢ ᱚᱠᱟ ᱥᱮᱫ ᱥᱤᱢ ᱠᱚ ᱩᱴᱷᱟᱹᱣ ᱦᱩᱭᱩᱜᱼᱟ ᱪᱟᱣᱞᱮ ᱠᱚ ᱞᱟᱦᱟᱫᱚᱢ ᱟᱹᱰᱤ ᱟᱴ ᱚᱱᱮ ᱤᱭᱟᱹ ᱡᱟᱦᱮᱨ ᱴᱟᱹᱰᱤ ᱨᱮᱠᱚ ᱞᱟᱹᱲᱦᱟᱹᱭ ᱡᱷᱚᱜᱲᱟᱭ ᱮᱱᱟ ᱚᱱᱟ ᱦᱮᱸ ᱚᱱᱟᱜᱮᱧ ᱞᱟᱹᱭᱮᱫᱟ ᱦᱮᱸ ᱞᱟᱹᱭᱟᱭᱢᱮ ᱛᱟᱦᱚᱞᱮ ᱟᱨ ᱥᱚᱠᱟᱞ ᱥᱚᱠᱟᱞ ᱡᱟᱛᱮ ᱵᱟᱠᱷᱟᱡ ᱠᱚ ᱦᱮᱸ ᱡᱟᱛᱮ ᱥᱚᱠᱟᱞ ᱥᱚᱠᱟᱞ ᱦᱩᱭᱩᱜ ᱛᱟᱨᱯᱚᱨᱮ ᱜᱟᱞᱢᱟᱨᱟᱣ ᱠᱟᱛᱮᱫ ᱡᱟᱛᱮ ᱠᱟᱹᱢᱤ ᱦᱚᱸᱵᱚᱱ ᱪᱟᱞᱟᱣ ᱫᱟᱲᱮᱭᱟᱜ ᱵᱮᱥ ᱵᱮᱥ ᱴᱷᱤᱠ ᱜᱮᱭᱟ ᱚᱱᱟᱜᱮᱧ ᱞᱟᱹᱭᱮᱫᱟ ᱫᱤᱥᱟᱹᱭᱮᱫ ᱠᱟᱱ ᱪᱚᱝ ᱵᱟᱝ ᱪᱚ ᱵᱮᱥ ᱵᱮᱥ ᱴᱷᱤᱠ ᱜᱮᱭᱟ